ᱤᱧᱟᱹᱜ ᱠᱷᱟᱥ ᱯᱩᱨᱩᱠᱷᱤᱭᱟᱹ ᱫᱚ ᱦᱩᱭᱩᱜ ᱠᱟᱱᱟ ᱚᱞᱚᱜ ᱯᱟᱲᱦᱟᱣ ᱥᱮ ᱯᱩᱛᱷᱤ ᱯᱟᱲᱦᱟᱣ ᱟᱨ ᱱᱚᱶᱟ ᱠᱚᱫᱚ ᱩᱛᱱᱟᱹᱜ ᱠᱟᱱᱟ ᱤᱧ ᱠᱚᱞᱮᱡᱽ ᱤᱧ ᱪᱟᱞᱟᱜ ᱠᱟᱱ ᱚᱞᱚᱜ ᱯᱟᱲᱦᱟᱜ ᱠᱟᱹᱱᱟᱹᱧ ᱟᱨ ᱚᱱᱟ ᱠᱚ ᱵᱟᱹᱭ ᱧᱮᱞ ᱛᱮ ᱵᱟᱹᱭ ᱯᱟᱲᱦᱟᱣ ᱠᱟᱛᱮ ᱟᱨ ᱤᱧᱨᱮᱱ ᱜᱚᱝᱠᱮ ᱧᱮᱞ ᱠᱟᱛᱮ ᱩᱱᱠᱩ ᱴᱷᱮᱱ ᱠᱷᱚᱱ ᱥᱮᱲᱟᱭᱮᱫᱟᱹᱧ ᱩᱱᱠᱩ ᱧᱮᱞ ᱛᱤᱧ ᱪᱤᱫ ᱮᱫᱟ ᱡᱮ ᱵᱷᱚᱵᱚᱥᱛ ᱨᱮ ᱡᱟᱦᱟᱸᱱᱟᱜ ᱪᱮᱠᱟ ᱦᱩᱭᱩᱜ ᱛᱤᱧᱟ ᱱᱚᱶᱟ ᱜᱮ ᱱᱚᱠᱟ ᱞᱮᱠᱟᱛᱮ ᱤᱧᱤᱧ ᱩᱛᱱᱟᱹᱜ ᱠᱟᱱᱟ ᱢᱚᱱᱮ ᱨᱮ ᱥᱟᱦᱚᱥ ᱦᱤᱡᱩᱜ ᱠᱟᱱ ᱛᱤᱧᱟᱹ ᱡᱳᱨ ᱦᱟᱡᱩᱜ ᱠᱟᱱ ᱛᱤᱧᱟᱹ ᱮᱢᱟᱱ ᱠᱚ